ᱥᱚᱨᱠᱟᱨᱮ ᱮᱢ ᱟᱠᱟᱫ ᱞᱮᱭᱟᱭ ᱥᱤᱢ ᱠᱚ ᱵᱟᱹᱰ ᱞᱟᱹᱜᱤᱫ ᱟᱞᱮ ᱠᱟᱹᱡ ᱪᱟᱨᱟ ᱪᱟᱨᱟ ᱠᱚᱫᱚ ᱵᱟᱭ ᱮᱢᱟ ᱞᱮᱭᱟ ᱪᱮᱠᱟ ᱛᱮᱪᱚ ᱪᱟᱨᱟ ᱫᱚ ᱱᱤᱡᱮᱨ ᱚᱲᱟᱜ ᱠᱷᱚᱱ ᱜᱮᱢ ᱮᱢᱟ ᱠᱚᱣᱟ ᱚᱱᱠᱟ ᱥᱮᱯᱷᱴᱤ ᱡᱟᱭᱜᱟ ᱵᱟᱹᱱᱩᱜᱼᱟ ᱡᱮ ᱥᱤᱢ ᱠᱚ ᱢᱚᱛᱞᱚᱵᱽ ᱵᱮᱥ ᱛᱮᱞᱮ ᱫᱚᱦᱚ ᱫᱟᱲᱮᱭᱟᱠᱚᱣᱟ ᱪᱮᱠᱟ ᱛᱮᱪᱚ ᱜᱚᱰᱟ ᱠᱚ ᱤᱭᱟᱹ ᱫᱷᱟᱨᱟ ᱛᱤᱡᱩ ᱠᱚ ᱜᱷᱟᱸᱥ ᱠᱚ ᱵᱟᱠᱚ ᱡᱚᱢ ᱵᱟᱲᱟᱭᱮᱫᱟ ᱚᱱᱟᱛᱮ ᱠᱟᱹᱴᱤᱡ ᱠᱚ ᱨᱚᱜᱟ ᱟᱠᱚ ᱚᱱᱟ ᱠᱚᱛᱮ ᱠᱚ ᱜᱩᱡᱩᱜ ᱵᱟᱲᱟᱜᱼᱟ ᱟᱨ ᱦᱩᱭᱩᱜ ᱠᱟᱱᱟ ᱪᱮᱫ ᱪᱚ ᱟᱭᱴᱷᱟᱹ ᱡᱩᱴᱷᱟᱹ ᱠᱚ ᱡᱚᱢᱟ ᱚᱱᱟᱛᱮ ᱥᱤᱢ ᱠᱚ ᱠᱷᱚᱡ ᱱᱟᱥᱮᱱᱟᱜ ᱠᱚ ᱵᱮᱢᱟᱨ ᱧᱚᱜᱚᱜᱼᱟ ᱵᱟᱹᱰ ᱞᱟᱹᱜᱤᱫᱛᱮ ᱡᱮ ᱨᱟᱱᱦᱚᱸ ᱦᱩᱭᱩᱜ ᱜᱮᱭᱟ ᱨᱟᱱ ᱠᱚ ᱦᱚᱸᱠᱚ ᱮᱢᱚᱜ ᱜᱮᱭᱟ ᱚᱱᱟ ᱠᱚᱛᱮ ᱮᱢ ᱵᱟᱲᱟ ᱠᱟᱛᱮᱫ ᱠᱤᱪᱷᱩ ᱨᱮᱦᱚᱸ ᱞᱮ ᱵᱟᱧᱪᱟᱣ ᱵᱟᱲᱟ ᱧᱚᱜ ᱠᱚᱣᱟ ᱡᱟᱦᱟᱸ ᱞᱮᱠᱟ ᱦᱩᱭᱩᱜ ᱠᱟᱱᱟ ᱱᱚᱣᱟ ᱥᱚᱨᱠᱟᱨ ᱫᱩᱣᱟᱨᱮ ᱟᱨᱦᱚᱸᱭ ᱮᱢᱟᱞᱮ ᱠᱟᱱ ᱜᱮᱭᱟ